ᱦᱮᱞᱳ ᱤᱧ ᱨᱤᱱᱟ ᱨᱟᱱᱤ ᱢᱮᱱᱮᱫ ᱛᱟᱦᱮᱱᱤᱧ ᱟᱦᱟ ᱴᱚᱞᱟ ᱠᱷᱚᱱ ᱜᱮᱥ ᱮᱡᱮᱱᱥᱤ ᱚᱯᱷᱤᱥ ᱠᱟᱱᱟ ᱥᱮ ᱟᱨ ᱛᱮᱦᱮᱧ ᱫᱚ ᱥᱩᱠᱨᱚᱵᱟᱨ ᱫᱤᱱ ᱠᱟᱱᱟ ᱦᱩᱱᱟᱹᱝ ᱜᱮᱥ ᱟᱹᱜᱩᱭᱟᱯᱮ ᱪᱮᱫᱟᱜ ᱵᱟᱯᱮ ᱟᱹᱜᱩ ᱞᱮᱜᱼᱟ ᱛᱮᱦᱮᱧ ᱫᱚ ᱦᱚᱲ ᱠᱚ ᱠᱟᱹᱢᱤ ᱠᱚ ᱵᱚᱱᱫᱷ ᱠᱟᱛᱮᱱ ᱡᱚᱛᱚᱦᱚᱲ ᱚᱲᱟᱜ ᱨᱮᱜᱮ ᱠᱚ ᱛᱟᱦᱮᱱᱟ ᱡᱟᱣᱨᱟ ᱠᱚᱜᱼᱟᱠᱚ ᱟᱨ ᱪᱮᱫ ᱠᱷᱟᱹᱛᱤᱨ ᱦᱟᱸᱜ ᱵᱟᱯᱮ ᱟᱹᱜᱩ ᱞᱮᱜᱼᱟᱯᱮ ᱟᱫᱚ ᱦᱩᱱᱟᱹᱝ ᱛᱤᱱ ᱡᱚᱠᱷᱮᱡ ᱞᱮᱠᱟᱯᱮ ᱥᱮᱴᱮᱨᱟ ᱚᱱᱟᱯᱮ ᱞᱟᱹᱭᱟ ᱟᱨ ᱟᱹᱜᱩᱭᱟᱯᱮ ᱥᱮ ᱵᱟᱝᱜᱮ ᱯᱷᱳᱱ ᱨᱩᱣᱟᱹᱲᱟᱯᱮ ᱦᱩᱱᱟᱹᱝ ᱫᱳᱵᱟᱨᱟ